ᱦᱮᱢᱟᱞᱚᱭᱵᱩᱨᱩ ᱠᱷᱚᱱ ᱡᱟᱦᱟᱸ ᱟᱹᱰᱤ ᱨᱮᱭᱟᱲ ᱦᱤᱸᱥᱤᱫ ᱦᱚᱭ ᱦᱤᱡᱩᱜ ᱠᱟᱱᱟ ᱚᱱᱟ ᱦᱚᱭ ᱩᱛᱛᱚᱨ ᱵᱷᱟᱨᱚᱛ ᱨᱮᱫᱚ ᱞᱚᱞᱚ ᱟᱨ ᱱᱟᱥᱮᱱᱟᱜ ᱨᱮᱭᱟᱲ ᱛᱟᱦᱮᱱ ᱠᱟᱱᱟ ᱢᱮᱱᱠᱷᱟᱱ ᱵᱷᱟᱨᱚᱛ ᱨᱮᱫᱚ ᱚᱱᱟ ᱦᱚᱭ ᱜᱮ ᱥᱤᱛᱠᱟᱞ ᱨᱮᱫᱚ ᱥᱮ ᱨᱟᱵᱟᱝ ᱨᱤᱛᱩ ᱨᱮᱫᱚ ᱨᱮᱭᱟᱲ ᱜᱮ ᱛᱟᱦᱮᱱ ᱠᱟᱱᱟ ᱟᱨ ᱜᱤᱥᱥᱚᱠᱟᱞ ᱥᱮ ᱥᱤᱛᱩᱝ ᱨᱮᱫᱚ ᱟᱹᱰᱤ ᱞᱚᱞᱚᱜᱮ ᱛᱟᱦᱮᱱ ᱠᱟᱱᱟ ᱟᱨ ᱱᱤᱨᱚᱱ ᱨᱤᱛᱩ ᱥᱮ ᱵᱚᱥᱚᱱᱛᱚ ᱠᱟᱞ ᱨᱮᱫᱚ ᱵᱟᱱᱟᱨ ᱥᱚᱢᱟᱱᱜᱮ ᱛᱟᱦᱮᱱ ᱠᱟᱱᱟ ᱱᱚᱝᱠᱟ ᱠᱟᱛᱮᱜ ᱦᱚᱭ ᱦᱤᱸᱥᱤᱫ ᱠᱚ ᱵᱚᱫᱚᱞᱚᱜ ᱠᱟᱱᱟ